ᱡᱚᱛᱚ ᱜᱚᱨᱚᱢ ᱫᱤᱱ ᱨᱮ ᱵᱤᱥᱤᱨ ᱵᱷᱟᱜᱽ ᱫᱟᱜ ᱟᱸᱡᱮᱫ ᱪᱟᱵᱟᱜᱼᱟ ᱜᱚᱴᱟ ᱜᱟᱰᱟ ᱨᱮᱭᱟᱜ ᱦᱚᱸ ᱯᱩᱠᱷᱨᱤ ᱠᱚᱨᱮᱱᱟᱜ ᱦᱚᱸ ᱫᱟᱜ ᱨᱮᱱᱟᱜ ᱡᱮᱴᱟ ᱞᱮᱭᱟᱨ ᱛᱟᱦᱮᱱᱟ ᱚᱱᱟ ᱦᱚᱸ ᱟᱸᱡᱮᱫ ᱞᱟᱛᱟᱨᱚᱜᱼᱟ ᱚᱱᱟ ᱠᱷᱟᱹᱛᱤᱨ ᱛᱮ ᱴᱤᱭᱩᱵᱚᱭᱮᱞ ᱨᱮᱦᱚᱸ ᱫᱟᱜ ᱢᱚᱡᱽ ᱛᱮ ᱵᱟᱝ ᱩᱰᱩᱠᱚᱜᱼᱟ ᱚᱱᱟ ᱞᱟᱹᱜᱤᱫ ᱛᱮ ᱦᱚᱭᱛᱳ ᱦᱚᱲ ᱫᱟᱜ ᱞᱟᱹᱜᱤᱫ ᱠᱚ ᱦᱟᱦᱟᱲᱟ ᱵᱟᱲᱟᱭᱟ ᱟᱨ ᱦᱩᱭᱩᱜ ᱠᱟᱱᱟ ᱟᱨᱚ ᱚᱠᱟ ᱥᱮᱡ ᱠᱷᱚᱡ ᱫᱚ ᱫᱟᱜ ᱡᱚᱠᱷᱚᱱ ᱡᱚᱠᱷᱚᱱ ᱫᱟᱜ ᱥᱤᱡᱤᱱ ᱛᱚᱠᱷᱚᱱ ᱫᱚ ᱦᱩᱭᱩᱜ ᱠᱟᱱᱟ ᱚᱠᱟ ᱫᱚ ᱡᱟᱹᱯᱩᱫᱟᱭ ᱟᱭᱢᱟ ᱫᱤᱱ ᱚᱠᱟ ᱫᱚ ᱢᱤᱫ ᱥᱚᱯᱛᱟ ᱚᱠᱟ ᱫᱚ ᱦᱩᱭᱩᱜ ᱠᱟᱱᱟ ᱯᱚᱱᱫᱨᱚ ᱫᱤᱱ ᱛᱚ ᱡᱟᱹᱯᱩᱫᱟᱭ ᱛᱚ ᱚᱱᱟ ᱞᱟᱹᱜᱤᱫ ᱦᱚᱲ ᱠᱚ ᱵᱟᱨᱦᱮ ᱛᱮ ᱢᱚᱡᱽ ᱛᱮ ᱵᱟᱠᱚ ᱩᱰᱩᱠ ᱫᱟᱲᱭᱟᱜᱼᱟ ᱢᱟᱱᱮ ᱠᱤ ᱡᱚᱢᱼᱧᱩ ᱦᱚᱸ ᱢᱚᱡᱽ ᱛᱮ ᱵᱟᱠᱚ ᱵᱮᱱᱟᱣ ᱫᱟᱲᱮᱭᱟᱜᱼᱟ ᱟᱨ ᱟᱡ ᱞᱟᱹᱜᱤᱫ ᱡᱟᱦᱟᱱᱟᱜ ᱪᱮᱫ ᱪᱚᱝ ᱮ ᱵᱮᱱᱟᱣ ᱜᱮᱭᱟ ᱛᱚ ᱚᱱᱟ ᱡᱚᱢ ᱛᱮᱜᱮ ᱛᱟᱦᱮᱱᱟᱭ ᱥᱟᱨᱟ ᱫᱤᱱᱮ ᱫᱟᱜᱟ ᱛᱚ ᱟᱫᱚ ᱪᱮᱠᱟ ᱛᱮᱠᱚ ᱩᱰᱩᱠᱚᱜᱼᱟ ᱟᱨ ᱦᱩᱭᱩᱜ ᱠᱟᱱᱟ ᱱᱤᱛᱳᱜ ᱡᱚᱠᱷᱚᱱ ᱱᱟᱣᱟ ᱥᱤᱡᱤᱱ ᱵᱚᱞᱚᱜᱼᱟ ᱛᱚᱠᱷᱚᱱ ᱦᱚᱭᱛᱳ ᱟᱵᱚ ᱦᱟᱣᱟ ᱪᱮᱧᱡ ᱠᱟᱨᱚᱱᱟᱜ ᱛᱮ ᱠᱷᱩᱜ ᱢᱟᱸᱫᱟ ᱧᱟᱧᱟᱢ ᱜᱮᱭᱟ ᱱᱤᱭᱟᱹ ᱠᱚ ᱡᱟᱭᱜᱟ ᱨᱮᱫᱚ ᱟᱫᱚ ᱚᱱᱟ ᱜᱤ ᱵᱤᱨᱤᱫ ᱮᱴᱟᱜ ᱦᱚᱲ ᱡᱩᱫᱤ ᱠᱷᱩᱜ ᱠᱷᱩᱜ ᱧᱟᱢ ᱠᱟᱭ ᱠᱷᱟᱡ ᱥᱮ ᱢᱟᱸᱫᱟ ᱧᱟᱢ ᱠᱟ ᱠᱷᱟᱡ ᱡᱩᱫᱤ ᱩᱱᱤ ᱡᱩᱫᱤ ᱟᱢᱮᱭ ᱮᱛᱚ ᱴᱟᱪ ᱢᱮᱠᱷᱟᱡ ᱥᱮ ᱡᱟᱦᱟᱱᱟᱜ ᱩᱱᱤ ᱟᱢ ᱯᱟᱥᱮ ᱨᱮᱭ ᱛᱟᱦᱮᱱ ᱠᱷᱟᱡ ᱛᱟᱞᱚᱦᱮ ᱩᱱᱤ ᱠᱷᱟᱹᱛᱤᱨ ᱛᱮ ᱟᱢ ᱦᱚᱸ ᱠᱷᱩᱜ ᱢᱟᱸᱫᱟ ᱧᱟᱢ ᱢᱮᱭᱟ ᱚᱱᱮ ᱚᱱᱠᱟ ᱟᱨ ᱨᱮᱭᱟᱲ ᱫᱤᱱ ᱨᱮ ᱛᱚ ᱟᱹᱰᱤ ᱨᱮᱭᱟᱲᱟ ᱛᱚᱠᱷᱚᱱ ᱚᱠᱟ ᱫᱚ ᱢᱟᱡᱷᱮ ᱢᱟᱡᱷᱮ ᱵᱚᱨᱚᱯ ᱧᱩᱨᱦᱟᱹᱜ ᱜᱮᱭᱟ ᱡᱟᱦᱟᱸ ᱫᱚᱠᱚ ᱢᱮᱛᱟᱜ ᱠᱟᱱ ᱦᱤᱢᱵᱟᱦᱚ ᱚᱱᱟ ᱞᱟᱹᱜᱤᱫ ᱦᱚᱲ ᱠᱚ ᱟᱵᱟᱨ ᱢᱚᱡᱽ ᱛᱮ ᱵᱟᱠᱚ ᱫᱟᱠᱟ ᱩᱛᱩ ᱫᱟᱲᱮᱭᱟᱜᱼᱟ ᱟᱨ ᱱᱚᱰᱮᱱᱟᱜ ᱰᱟᱦᱟᱨ ᱰᱟᱦᱟᱨ ᱠᱚ ᱵᱟᱹᱲᱤᱡ ᱟᱠᱟᱱᱟᱜ ᱛᱮ ᱢᱚᱡᱽ ᱛᱮ ᱱᱚᱰᱮᱱ ᱠᱚ ᱜᱤᱫᱽᱨᱟᱹ ᱠᱚ ᱥᱮ ᱠᱩᱲᱤ ᱜᱤᱫᱽᱟᱹ ᱥᱮ ᱠᱚᱲᱟ ᱜᱤᱫᱽᱨᱟᱹ ᱡᱟᱦᱟᱸᱭ ᱜᱮ ᱤᱥᱠᱩᱞ ᱨᱮ ᱢᱚᱡᱽ ᱛᱮ ᱵᱟᱠᱚ ᱥᱮᱱ ᱫᱟᱲᱮᱭᱟᱜᱼᱟ ᱚᱱᱟ ᱠᱷᱟᱹᱛᱤᱨ ᱛᱮ ᱚᱞᱚᱜ ᱯᱟᱲᱦᱟᱜ ᱠᱚᱦᱚᱸ ᱤᱱᱟᱹᱜ ᱪᱮᱫ ᱠᱚ ᱵᱟᱹᱱᱩᱜ ᱠᱚᱣᱟ ᱱᱚᱰᱮ ᱫᱚ ᱱᱤᱭᱟᱹ ᱟᱞᱮ ᱟᱛᱳ ᱨᱮᱫᱚ